ᱦᱮᱸ ᱦᱮᱞᱳ ᱦᱮᱸ ᱦᱚᱸ ᱠᱷᱩᱞᱟᱹᱣ ᱠᱟᱜᱼᱟ ᱞᱤᱧ ᱦᱚᱸ ᱦᱚᱸ ᱧᱟᱢᱚᱜᱼᱟ ᱟᱹᱵᱤᱱ ᱦᱤᱡᱩᱜ ᱵᱤᱱ ᱥᱮ ᱦᱚᱸ ᱦᱚᱸ ᱟᱹᱵᱤᱱ ᱟᱵᱚᱣᱟᱜ ᱫᱷᱚᱨᱚᱢ ᱜᱟᱲ ᱯᱩᱛᱷᱤ ᱠᱚ ᱟᱨᱦᱚᱸ ᱮᱢᱟᱱ ᱮᱢᱟᱱᱟᱜ ᱠᱚ ᱦᱮᱱᱟᱜ ᱜᱮᱭᱟ ᱟᱹᱵᱤᱱ ᱦᱤᱡᱩᱜ ᱵᱤᱱ ᱚᱠᱟ ᱵᱤᱱ ᱫᱚᱨᱠᱟᱨᱚᱜᱼᱟ ᱦᱚᱸ ᱦᱚᱸ ᱦᱚᱸ ᱦᱚᱸ ᱦᱚᱸ ᱧᱟᱢᱚᱜᱼᱟ ᱧᱟᱢᱚᱜᱼᱟ ᱦᱚᱸ ᱚᱱᱟᱫᱚ ᱢᱚᱴᱟᱢᱩᱴᱤ ᱢᱤᱫᱥᱟᱭ ᱢᱚᱬᱮᱜᱮᱞ ᱦᱚᱸ ᱴᱷᱤᱠ ᱦᱚᱸ ᱦᱚᱸ ᱟᱹᱵᱤᱱ ᱥᱚᱢᱚᱭ ᱠᱚ ᱧᱮᱞ ᱠᱟᱛᱮᱫ ᱦᱤᱡᱩᱜ ᱵᱤᱱ ᱥᱮ ᱞᱟᱹᱭ ᱵᱤᱱ ᱦᱚᱸ ᱦᱚᱸ ᱧᱟᱢᱚᱜᱼᱟ ᱵᱤᱫᱩ ᱪᱸᱫᱟᱱ ᱠᱚ ᱫᱚᱨᱠᱟᱨᱚᱜ ᱠᱷᱟᱡ ᱚᱱᱟ ᱦᱚᱸᱞᱤᱧ ᱮᱢ ᱫᱟᱲᱮᱭᱟᱵᱤᱱᱟ ᱦᱚᱸ ᱵᱤᱱᱛᱤ ᱵᱟᱸᱠᱷᱮᱬ ᱨᱮᱭᱟᱜ ᱦᱚᱸ ᱟᱞᱟᱫᱟ ᱛᱮᱵᱤᱱ ᱧᱟᱢᱟ ᱟᱨ ᱫᱷᱚᱨᱚᱢ ᱯᱩᱛᱷᱤ ᱨᱮᱦᱚᱸ ᱛᱚ ᱚᱱᱟ ᱵᱤᱱᱛᱤ ᱠᱚᱢᱟ ᱠᱤᱪᱷᱩ ᱜᱟᱱ ᱫᱚ ᱢᱮᱱᱟᱜ ᱜᱮᱫᱚ ᱟᱵᱚᱣᱟᱜ ᱡᱟᱹᱛᱤᱼᱯᱟᱹᱨᱤᱥ ᱚᱱᱟ ᱠᱚᱦᱚᱸ ᱡᱚᱛᱚ ᱵᱤᱱ ᱧᱟᱢᱟ ᱚᱱᱟ ᱨᱮ ᱵᱤᱦᱟᱼᱵᱟᱯᱞᱟ ᱢᱚᱨᱱᱟᱼᱜᱚᱨᱱᱟ ᱥᱮ ᱦᱚᱸ ᱦᱚᱸ ᱴᱷᱤᱠ ᱦᱚᱸ ᱦᱚᱸ ᱦᱚᱸ ᱯᱚᱛᱚᱵᱽ ᱦᱚᱸᱵᱤᱱ ᱧᱟᱢᱟ ᱦᱚᱸ ᱦᱚᱸ ᱧᱟᱢᱚᱜᱼᱟ ᱧᱟᱢᱚᱜᱼᱟ ᱟᱹᱵᱤᱱ ᱚᱸᱰᱮ ᱥᱮᱴᱮᱨ ᱵᱤᱱ ᱥᱮ ᱱᱟᱜ ᱟᱹᱞᱤᱧ ᱞᱤᱧ ᱫᱮᱠᱷᱟᱣᱟᱵᱤᱱ ᱫᱚ ᱡᱚᱛᱚ ᱵᱤᱱ ᱧᱟᱢᱟ ᱴᱷᱤᱠ